ᱦᱮᱞᱳ ᱦᱮᱸ ᱢᱮᱱᱫᱤᱧ ᱪᱮᱫ ᱜᱟᱹᱰᱤ ᱰᱟᱭᱵᱷᱟᱨᱮᱢ ᱞᱟᱹᱭᱫᱟ ᱚᱸᱻ ᱦᱮᱸᱛᱚ ᱟᱞᱮ ᱱᱚᱸᱰᱮ ᱟᱞᱮ ᱚᱲᱟᱜ ᱦᱚᱲ ᱟᱞᱮ ᱚᱲᱟᱜ ᱠᱷᱚᱡ ᱱᱚᱸᱰᱮ ᱪᱟᱞᱟᱜ ᱞᱟᱹᱜᱤᱫ ᱞᱮ ᱫᱟᱬᱟᱱ ᱢᱟᱱᱮ ᱟᱢᱟᱜ ᱜᱟᱹᱰᱤ ᱯᱷᱟᱸᱠᱟ ᱢᱮᱱᱟᱜᱼᱟ ᱠᱤ ᱦᱚᱸ ᱴᱷᱤᱠ ᱜᱮᱭᱟ ᱢᱮᱱᱟᱜ ᱛᱟᱢ ᱠᱷᱟᱡ ᱴᱷᱤᱠ ᱜᱮᱭᱟ ᱦᱮᱸᱛᱚ ᱱᱚᱸᱰᱮ ᱠᱷᱚᱱ ᱞᱮ ᱪᱟᱞᱟᱜᱼᱟ ᱱᱚᱸᱰᱮ ᱟᱞᱮ ᱟᱛᱳ ᱠᱷᱚᱱ ᱢᱚᱭᱥᱚᱨᱟ ᱠᱷᱚᱡ ᱞᱮ ᱪᱟᱞᱟᱜᱼᱟ ᱚᱡᱳᱡᱚᱫᱷᱟ ᱛᱚ ᱛᱤᱱᱟᱹᱜ ᱟᱢᱟᱜ ᱜᱟᱹᱰᱤ ᱨᱮᱱᱟᱝ ᱪᱷᱟᱹᱲ ᱛᱟᱢ ᱛᱚ ᱚᱱᱟ ᱜᱮ ᱠᱟᱹᱴᱤᱡ ᱟᱸᱡᱚᱢ ᱞᱮᱜᱤᱧ ᱚᱸᱻ ᱦᱮᱸᱛᱚ ᱴᱷᱤᱠᱜᱮᱭᱟ ᱦᱩᱸ ᱦᱩᱸ ᱛᱚ ᱜᱟᱯᱟ ᱥᱮᱛᱟᱜ ᱛᱮᱢ ᱟᱹᱜᱩᱭᱟ ᱪᱷᱚ ᱴᱟ ᱛᱮᱢ ᱟᱹᱜᱩᱭᱟ ᱚᱲᱟᱜ ᱱᱚᱸᱰᱮ ᱢᱟᱱᱮ ᱟᱞᱮ ᱚᱲᱟᱜ ᱦᱮᱸ ᱦᱮᱸ ᱴᱷᱤᱠᱜᱮᱭᱟ ᱚᱱᱟ ᱜᱮᱧ ᱢᱮᱱᱮᱫ ᱛᱟᱦᱮᱱᱟ ᱦᱮᱸ ᱴᱷᱤᱠᱜᱮᱭᱟ ᱦᱮᱸ ᱦᱮᱸ